ᱱᱟᱦᱟᱜ ᱡᱩᱣᱟᱹᱱ ᱜᱤᱫᱽᱨᱟᱹᱠᱚ ᱱᱤᱛᱚᱜ ᱢᱟᱴᱨᱮ ᱵᱚᱞ ᱮᱱᱮᱡ ᱥᱮ ᱵᱚᱞ ᱠᱷᱮᱞ ᱵᱟᱝ ᱠᱟᱛᱮ ᱢᱳᱵᱟᱭᱤᱞ ᱨᱮᱱᱟᱜ ᱜᱮᱢ ᱛᱷᱮᱜᱮᱠᱚ ᱵᱷᱮᱫᱟᱣ ᱠᱟᱱᱟ ᱥᱮ ᱠᱚ ᱵᱟᱹᱭᱞᱤᱭ ᱠᱟᱱᱟ ᱛᱚ ᱠᱷᱮᱞᱟ ᱫᱷᱩᱞᱟᱹᱫᱚ ᱡᱟᱦᱟᱸ ᱢᱟᱴᱨᱮ

ᱥᱮ ᱵᱟᱠᱤ ᱴᱟᱭᱤᱢᱦᱚᱸ ᱢᱳᱵᱟᱭᱤᱞ ᱫᱚ ᱠᱚᱢ ᱵᱮᱵᱚᱦᱟᱨ ᱚᱪᱚᱠᱚ ᱦᱩᱭᱩᱜᱼᱟ ᱡᱟᱛᱮ ᱢᱟᱴᱠᱚ ᱥᱮᱱ ᱫᱟᱲᱮᱜ ᱢᱟ ᱠᱷᱮᱞᱟ ᱴᱟᱭᱤᱢ ᱫᱚ